ᱴᱤᱵᱷᱤ ᱥᱳ ᱠᱚᱦᱚᱸᱞᱮ ᱧᱮᱞ ᱜᱮᱭᱟ ᱚᱱᱟ ᱠᱚᱨᱮᱦᱚᱸ ᱠᱤᱪᱷᱩ ᱠᱤᱪᱷᱩ ᱜᱮᱭᱟ ᱚᱱᱟᱛᱮ ᱪᱮᱫ ᱠᱟᱜ ᱠᱚᱣᱟ ᱵᱷᱤᱰᱭᱳ ᱠᱚᱦᱚᱸᱞᱮ ᱧᱮᱞ ᱜᱮᱭᱟ ᱚᱱᱟ ᱨᱮᱦᱚᱸ ᱠᱚ ᱫᱮᱠᱷᱟᱣ ᱜᱮᱭᱟ ᱱᱤᱭᱩ ᱴᱟᱣᱩᱱ ᱨᱮᱢᱟ ᱯᱩᱨᱟᱹᱯᱩᱨᱤ ᱚᱱᱠᱟ ᱠᱤᱪᱷᱩᱜᱟᱱ ᱫᱚᱞᱮ ᱤᱥᱤᱱ ᱵᱟᱥᱟᱝ ᱫᱟᱲᱮᱭᱟᱜᱼᱟ ᱚᱠᱟ ᱠᱚ ᱞᱮᱠᱟ ᱵᱮᱱᱟᱣ ᱦᱩᱭᱩᱜᱼᱟ ᱚᱱᱟ ᱧᱟᱢ ᱟᱠᱟᱫ ᱜᱮᱭᱟ ᱡᱟᱦᱟᱸ ᱠᱚᱞᱮ ᱵᱟᱲᱟᱭᱟ ᱚᱱᱟ ᱠᱚᱞᱮ ᱵᱮᱱᱟᱣ ᱜᱮᱭᱟ ᱟᱞᱮ ᱱᱚᱣᱟ ᱠᱚ ᱧᱮᱞ ᱠᱟᱛᱮᱫ ᱨᱮᱦᱚᱸ ᱰᱷᱮᱨ ᱛᱟᱞ ᱫᱚ ᱤᱭᱩᱴᱩᱵᱽ ᱨᱮ ᱤᱭᱩᱴᱩᱵᱽ ᱨᱮ ᱥᱚᱸᱜᱮ ᱛᱮ ᱦᱤᱡᱩᱜᱼᱟ ᱥᱟᱨᱪ ᱞᱮᱠᱷᱟᱱ ᱧᱮᱞ ᱠᱟᱛᱮᱫ ᱞᱮ ᱵᱮᱱᱟᱣᱮᱜᱼᱟ ᱟᱨ ᱵᱮᱱᱟᱣ ᱵᱟᱲᱟ ᱠᱟᱛᱮᱫ ᱜᱮ ᱢᱮᱱᱟᱜ ᱞᱮᱜᱟᱭᱟ ᱱᱚᱜᱼᱚᱭ ᱱᱚᱝᱠᱟ ᱜᱮ ᱪᱮᱫ ᱮᱜᱫ ᱜᱮᱭᱟᱞᱮ ᱢᱤᱫ ᱫᱤᱱ ᱛᱮᱫᱚ ᱵᱟᱝᱟ ᱵᱟᱨᱥᱤᱧ ᱯᱮ ᱢᱟᱦᱟ ᱛᱮ ᱟᱞᱮ ᱦᱚᱸᱞᱮ ᱪᱮᱫᱚᱜ ᱜᱮᱭᱟ ᱟᱞᱮ ᱦᱚᱸ ᱟᱨ ᱠᱚᱲᱟ ᱦᱚᱯᱚᱱᱟᱜ ᱦᱚᱸ ᱩᱱᱟᱹᱜ ᱤᱭᱟᱹ ᱵᱟᱝ ᱠᱟᱱᱟ ᱟᱢᱟ ᱵᱟᱝ ᱟᱫᱚ ᱥᱚᱢᱚᱭ ᱥᱚᱢᱚᱭ ᱨᱮᱞᱮ ᱧᱮᱞ ᱠᱟᱛᱮᱫ ᱞᱮ ᱪᱮᱫᱚᱜ ᱜᱮᱭᱟ ᱤᱱᱠᱟᱹ ᱫᱚ ᱟᱞᱮ ᱵᱮᱱᱟᱣᱟᱜ ᱢᱮᱭᱟ ᱱᱟᱯᱟᱭ ᱜᱮ